ᱦᱮᱞᱳ ᱡᱚᱦᱟᱨᱜᱮ ᱟᱯᱮᱠᱤ ᱱᱤᱭᱟᱹᱠᱤ ᱨᱮᱥᱴᱩᱨᱮᱱᱴ ᱠᱷᱚᱱᱯᱮ ᱨᱚᱲᱮᱫᱟ ᱟᱪᱷᱟ ᱟᱯᱮ ᱨᱮᱥᱴᱩᱨᱮᱱᱴ ᱨᱮ ᱛᱮᱦᱮᱧ ᱵᱮᱥᱴᱷᱤᱠ ᱪᱮᱫ ᱱᱟᱯᱟᱭᱟᱜ ᱪᱮᱫ ᱢᱮᱱᱟᱜ ᱛᱟᱯᱮᱭᱟ ᱡᱚᱢᱟᱜ ᱵᱷᱟᱡᱤ ᱵᱚᱞᱛᱮ ᱟᱫᱚ ᱚᱱᱟ ᱨᱮᱭᱟᱜ ᱪᱮᱫ ᱞᱮᱠᱟ ᱜᱚᱱᱚᱝ ᱯᱟᱲᱟᱣ ᱦᱩᱭᱠᱚᱜᱼᱟ ᱟᱨ ᱰᱮᱞᱤᱵᱷᱟᱨᱤᱯᱮ ᱮᱢ ᱞᱮᱠᱷᱟᱱ ᱠᱷᱩᱵ ᱱᱟᱯᱟᱭ ᱦᱩᱭᱠᱚᱜᱼᱟ ᱱᱤᱭᱟᱹᱫᱚ ᱵᱷᱟᱜᱮ ᱦᱩᱭᱠᱚᱜᱼᱟ ᱫᱟᱢ ᱪᱮᱫᱞᱮᱠᱟ ᱟᱨ ᱴᱷᱤᱠᱟᱱᱟ ᱫᱚ ᱦᱩᱭᱩᱜ ᱠᱟᱱᱟ ᱫᱚ ᱫᱮᱛᱚᱞᱟ ᱵᱩᱱᱤᱭᱟᱹ ᱯᱟᱲᱟ ᱠᱷᱚᱱᱤᱧ ᱨᱚᱲᱮᱫᱟ ᱱᱚᱸᱰᱮ ᱜᱮᱯᱮ ᱟᱹᱜᱩᱦᱚᱴᱚ ᱞᱮᱱ ᱠᱷᱟᱱᱫᱚ ᱠᱷᱩᱵ ᱱᱟᱯᱟᱭ ᱦᱩᱭᱠᱚᱜᱼᱟ ᱵᱮᱥᱻ ᱱᱤᱭᱟᱹᱜᱮ ᱱᱮᱦᱚᱨᱫᱚ